ᱥᱟᱹᱨᱤᱜᱮ ᱟᱵᱚ ᱱᱚᱣᱟ ᱥᱟᱶᱦᱮᱫ ᱥᱟᱶᱛᱟ ᱠᱚ ᱥᱟᱢᱵᱽᱲᱟᱣ ᱟᱨ ᱵᱟᱧᱪᱟᱣ ᱟᱨ ᱩᱛᱱᱟᱹᱣ ᱞᱟᱹᱜᱤᱫ ᱛᱮᱫᱚ ᱟᱹᱞᱤᱧᱟᱜ ᱦᱚᱸ ᱩᱭᱦᱟᱹᱨ ᱢᱮᱱᱟᱜ ᱜᱮᱭᱟ ᱛᱚ ᱚᱯᱷᱥᱚᱨ ᱞᱤᱧ ᱧᱟᱢ ᱟᱠᱟᱫᱟ ᱡᱮᱦᱚᱸ ᱱᱚᱣᱟ ᱩᱛᱱᱟᱹᱣ ᱞᱟᱹᱜᱤᱫ ᱛᱮᱫᱚ ᱥᱮᱫᱟᱭ ᱢᱟᱨᱮ ᱢᱟᱨᱮ ᱥᱮᱨᱮᱧ ᱠᱚ ᱚᱱᱟ ᱠᱚᱨᱮ ᱠᱷᱚᱱᱟᱜ ᱡᱟᱦᱟᱸ ᱨᱟᱥᱟ ᱢᱮᱱᱟᱜᱼᱟ ᱚᱸᱰᱮ ᱡᱟᱦᱟᱸ ᱠᱚ ᱡᱮᱞᱮᱫ ᱢᱮᱱᱟᱜᱼᱟ ᱚᱱᱟ ᱠᱚᱴᱷᱮᱱ ᱠᱷᱚᱱ ᱢᱟᱱᱮ ᱡᱚᱛᱚ ᱥᱟᱵ ᱛᱩᱫ ᱦᱩᱭᱩᱜᱼᱟ ᱡᱟᱦᱟᱸ ᱛᱤᱱᱟᱹᱜ ᱜᱮ ᱨᱩ ᱨᱟᱦᱟ ᱢᱮᱱᱟᱜᱼᱟ ᱚᱱᱟ ᱠᱚᱦᱚᱸ ᱥᱟᱵ ᱨᱟᱠᱟᱵ ᱦᱩᱭᱩᱜᱼᱟ ᱟᱨ ᱡᱟᱦᱟᱸ ᱛᱤᱱᱟᱹᱜ ᱜᱮ ᱮᱱᱮᱡ ᱥᱮᱨᱮᱧ ᱦᱚᱸ ᱢᱮᱱᱟᱜᱼᱟ ᱞᱩᱦᱚᱠ ᱠᱚ ᱢᱮᱱᱟᱜᱼᱟ ᱚᱱᱟ ᱠᱚᱦᱚᱸ ᱟᱵᱚ ᱵᱟᱧᱪᱟᱣ ᱦᱩᱭᱟᱵᱚᱱᱟ ᱚᱱᱟ ᱥᱟᱶ ᱥᱟᱶᱛᱮ ᱟᱵᱚᱣᱟᱜ ᱟᱹᱨᱤᱪᱟᱹᱞᱤ ᱞᱟᱭᱼᱞᱟᱠᱪᱟᱨ ᱢᱟᱱᱮ ᱡᱟᱱᱟᱢ ᱠᱷᱚᱱ ᱜᱩᱡᱩᱜ ᱫᱷᱟᱹᱨᱤᱡ ᱨᱮᱭᱟᱜ ᱡᱟᱦᱟᱸ ᱥᱟᱹᱨᱤ ᱛᱮᱫ ᱠᱚᱫᱚ ᱟᱵᱚ ᱟᱵᱚ ᱱᱚᱱᱚᱞ ᱱᱚᱱᱚᱞᱛᱮ ᱟᱵᱚ ᱚᱞ ᱦᱩᱭᱟᱵᱚᱱᱟ ᱡᱟᱦᱟᱸ ᱦᱚᱛᱮᱛᱮ ᱟᱵᱚ ᱟᱵᱚᱣᱟᱜ ᱥᱟᱶᱛᱟ ᱥᱟᱶᱦᱮᱫ ᱵᱟᱵᱚᱱ ᱜᱚᱡ ᱦᱚᱪᱚᱣᱟᱜᱼᱟ ᱱᱚᱣᱟ ᱤᱫᱤ ᱠᱟᱛᱮ ᱟᱵᱚ ᱡᱚᱛᱚ ᱦᱚᱲᱜᱮ ᱨᱤᱠᱟᱹ ᱦᱩᱭᱟᱵᱚᱱᱟ ᱟᱨ ᱵᱟᱝᱠᱷᱟᱱ ᱟᱫᱚᱜ ᱦᱚᱨ ᱛᱮᱵᱚᱱ ᱪᱟᱞᱟᱜᱼᱟ ᱪᱤᱠᱟᱹᱛᱮ ᱟᱵᱚᱜᱮ ᱡᱩᱫᱤ ᱱᱤᱭᱟᱹ ᱚᱠᱛᱚᱨᱮᱱ ᱦᱚᱲ ᱟᱵᱚᱵᱚᱱ ᱱᱚᱣᱟ ᱵᱟᱵᱚᱱ ᱪᱷᱩᱴᱟᱹᱜᱼᱟ ᱤᱧᱟᱹᱜ ᱦᱚᱸ ᱱᱚᱣᱟ ᱫᱚ ᱢᱮᱱᱟᱜ ᱜᱮᱭᱟ ᱤᱧᱦᱚᱸ ᱢᱤᱫ ᱞᱮᱠᱟᱱ ᱚᱱᱚᱞᱤᱭᱟᱹ ᱠᱟᱱ ᱜᱤᱭᱟᱹᱧ ᱢᱮᱱᱠᱷᱟᱱ ᱚᱯᱥᱚᱨ ᱠᱚ ᱠᱚᱢ ᱤᱫᱤ ᱠᱟᱛᱮᱜ ᱠᱤᱪᱷᱩᱧ ᱠᱚᱢᱟᱠᱟᱱᱟ ᱢᱮᱱᱠᱷᱟᱱ ᱱᱚᱣᱟ ᱠᱚᱫᱚ ᱡᱚᱛᱚ ᱛᱟᱭᱚᱢ ᱫᱟᱨᱟᱢ ᱵᱟᱧᱪᱟᱣ ᱞᱟᱹᱜᱤᱫ ᱫᱚ ᱡᱚᱛᱚ ᱠᱷᱚᱱ ᱢᱟᱱᱮ ᱡᱚᱛᱚ ᱛᱩᱞᱟᱹ ᱯᱟᱹᱭᱞᱟᱹ ᱠᱟᱛᱮ ᱥᱩᱛᱩᱜ ᱨᱟᱠᱟᱵ ᱦᱩᱭᱩᱜᱼᱟ ᱛᱚᱵᱮᱭᱮᱱᱟᱝ ᱟᱵᱚ ᱥᱟᱱᱛᱟᱲ ᱡᱟᱹᱛᱤ ᱢᱟᱱᱮ ᱡᱟᱹᱛᱤ ᱞᱮᱠᱟᱵᱚᱱ ᱧᱮᱞᱚᱜᱼᱟ ᱱᱚᱣᱟ ᱫᱷᱟᱹᱨᱛᱤ ᱯᱩᱨᱤ ᱨᱮ ᱟᱨ ᱡᱚᱛᱚ ᱦᱚᱲᱟᱜ ᱠᱟᱹᱢᱤ ᱠᱟᱱᱟ ᱤᱧᱟᱹᱜ ᱦᱚᱸ ᱠᱟᱹᱢᱤ ᱠᱟᱱᱟ ᱤᱧᱦᱚᱸ ᱪᱷᱩᱴᱟᱹᱣ ᱨᱮᱜᱮ ᱢᱤᱱᱟᱹᱧᱟ ᱟᱯᱮ ᱠᱚᱣᱟᱜ ᱟᱨᱫᱟᱥ ᱵᱤᱨᱫᱟᱥ ᱟᱯᱮ ᱠᱚᱣᱟᱜ ᱥᱟᱸᱦᱮᱫᱼᱛᱮ ᱤᱧᱦᱚᱸ ᱛᱟᱭᱚᱢ ᱨᱮᱫᱚ ᱵᱟᱹᱧ ᱛᱟᱦᱮᱱᱟ